ᱥᱤᱥᱴᱮᱢ ᱜᱚᱲᱚ ᱨᱮ ᱟᱞᱮᱭᱟᱜ ᱴᱚᱴᱷᱟ ᱨᱱᱟᱜ ᱢᱟᱱᱮ ᱦᱚᱲᱢᱚ ᱥᱟᱶᱟᱨ ᱫᱚ ᱟᱹᱰᱤ ᱵᱷᱟᱹᱜᱮ ᱜᱮ ᱢᱮᱱᱟᱜᱼᱟ ᱟᱹᱰᱤ ᱡᱩᱛ ᱜᱮ ᱢᱮᱱᱟᱜᱼᱟ ᱪᱮᱫᱟᱜ ᱥᱮ ᱟᱞᱮ ᱚᱱᱛᱮ ᱫᱚ ᱟᱛᱳ ᱥᱩᱨ ᱥᱩᱯᱩᱨ ᱨᱮ ᱢᱟᱱᱮ ᱯᱨᱟᱛᱷᱚᱢᱤᱠ ᱪᱤᱠᱤᱛᱥᱟ ᱠᱮᱱᱫᱨᱚ ᱵᱷᱟᱜᱮ ᱜᱮ ᱢᱮᱱᱟᱜᱼᱟ ᱟᱨ ᱥᱩᱨ ᱨᱮ ᱢᱤᱫᱴᱮᱱ ᱰᱚᱠᱴᱚᱨ ᱦᱚᱸ ᱢᱮᱱᱟᱭ ᱠᱟᱫᱮᱭᱟ ᱡᱟᱦᱟᱸᱭ ᱟᱹᱰᱤ ᱮᱢᱟᱨᱡᱮᱱᱥᱤ ᱨᱮ ᱢᱟᱱᱮ ᱪᱤᱠᱤᱥᱟ ᱫᱟᱲᱮᱭᱟᱠᱚᱭᱟᱭ ᱛᱳ ᱥᱮᱨᱚᱠᱚᱢ ᱚᱱᱟᱛᱮ ᱟᱞᱮᱭᱟᱜ ᱟᱛᱳ ᱨᱮᱫᱚ ᱢᱟᱱᱮ ᱡᱟᱦᱟᱱᱟᱜᱮ ᱢᱟᱱᱮ ᱠᱳᱱᱳ ᱠᱷᱟᱨᱟᱯ ᱵᱟᱝ ᱦᱩᱭ ᱟᱠᱟᱱᱟ ᱛᱳ ᱡᱚᱛᱚ ᱠᱩᱪᱷᱩ ᱜᱮ ᱦᱚᱲ ᱢᱚᱡᱽ ᱜᱮ ᱢᱮᱱᱟᱜ ᱠᱚᱣᱟ ᱟᱨ ᱦᱚᱲᱟᱜ ᱥᱚᱨᱤᱥ ᱥᱟᱥᱛᱷᱚ ᱵᱷᱟᱜᱮ ᱜᱮᱭᱟ ᱟᱨ ᱱᱮᱛᱟᱨ ᱫᱚ ᱡᱟᱦᱟᱸᱱᱟᱜ ᱜᱮ ᱢᱟᱱᱮ ᱯᱷᱩᱴᱵᱚᱞ ᱜᱟᱛᱮᱜ ᱠᱚᱦᱚᱸ ᱦᱩᱭᱩᱜ ᱠᱟᱱᱟ ᱟᱛᱳ ᱯᱟᱥᱮ ᱠᱚᱨᱮ ᱥᱩᱨ ᱥᱩᱯᱩᱨ ᱠᱚᱨᱮ ᱛᱳ ᱦᱚᱲ ᱚᱱᱟ ᱯᱷᱩᱴᱵᱚᱞ ᱜᱟᱹᱛᱮᱜ ᱠᱟᱱ ᱛᱮᱠᱚ ᱡᱟᱦᱟᱱᱟᱜ ᱨᱩᱭᱟᱹ ᱠᱚᱦᱚᱸ ᱵᱟᱝ ᱧᱟᱢᱮᱫ ᱠᱚᱣᱟ ᱥᱚᱨᱤᱨ ᱥᱟᱥᱛᱷᱚ ᱵᱷᱟᱜᱮ ᱜᱮᱛᱟ ᱠᱚᱣᱟ ᱟᱨ ᱱᱮᱛᱟᱨ ᱫᱤᱱ ᱨᱮᱫᱚ ᱢᱟᱱᱮ ᱩᱱᱠᱩᱣᱟᱜ ᱡᱚᱛᱚ ᱠᱤᱪᱷᱩ ᱰᱤᱡᱤᱴᱟᱞ ᱪᱟᱵᱟᱣ ᱟᱠᱟᱱ ᱛᱮ ᱥᱚᱨᱤᱨ ᱥᱟᱥᱛᱷᱚ ᱢᱟᱱᱮ ᱵᱷᱟᱹᱜᱮ ᱜᱮᱛᱟ ᱠᱚᱭᱟ ᱛᱟᱯᱚᱨᱮ ᱡᱟᱦᱟᱱᱟᱜ ᱚᱥᱩᱠ ᱵᱮᱥᱩᱠ ᱦᱚᱸ ᱵᱟᱝ ᱧᱟᱢᱮᱫ ᱠᱚᱣᱟ ᱪᱮᱫᱟᱜ ᱥᱮ ᱟᱛᱳ ᱟᱛᱳ ᱠᱚᱨᱮ ᱢᱟᱱᱮ ᱦᱳᱥᱯᱤᱴᱟᱞ ᱠᱷᱚᱱ ᱩᱱᱠᱩ ᱰᱟᱠᱛᱚᱨ ᱠᱚᱠᱚ ᱦᱤᱡᱩᱜ ᱠᱟᱱᱟ ᱡᱟᱦᱟᱸᱭ ᱢᱟᱱᱮ ᱯᱷᱨᱤ ᱛᱮ ᱨᱟᱱ ᱠᱚᱠᱚ ᱮᱢᱟ ᱟᱠᱚ ᱠᱟᱱᱟ ᱛᱳ ᱚᱱᱟᱛᱮ ᱩᱠᱩᱣᱟᱜ ᱦᱚᱲᱢᱚ ᱨᱮ ᱠᱚᱱᱚ ᱢᱟᱱᱮ ᱚᱥᱩᱵᱤᱫᱷᱟ ᱵᱟᱹᱱᱩᱜ ᱟᱠᱟᱫᱟ